ᱥᱟᱱᱛᱟᱲᱤ ᱟᱹᱨᱤᱪᱟᱹᱞᱤ ᱥᱚᱢᱚᱱᱫᱷᱮ ᱫᱚᱢᱮ ᱵᱮᱥᱤ ᱵᱟᱹᱧ ᱵᱟᱲᱟᱭ ᱨᱮᱦᱚᱸ ᱱᱟᱝ ᱚᱞᱯᱚᱧ ᱵᱟᱰᱟᱭᱟ ᱥᱟᱱᱛᱟᱲᱤ ᱟᱹᱨᱤᱪᱟᱹᱞᱤ ᱢᱚᱫᱽᱫᱷᱮ ᱨᱮ ᱟᱵᱚ ᱡᱟᱦᱟᱸ ᱥᱮᱨᱣᱟ ᱟᱹᱨᱤ ᱢᱮᱱᱟᱜ ᱟᱱᱟᱝ ᱚᱱᱟ ᱠᱚ ᱢᱤᱫ ᱨᱚᱠᱚᱢ ᱥᱮᱫᱟᱭ ᱯᱩᱨᱩᱫᱷᱩᱞ ᱠᱚᱣᱟᱜ ᱵᱚᱸᱜᱟ ᱵᱳᱨᱳ ᱥᱟᱞᱟᱜ ᱧᱟᱯᱟᱢ ᱠᱟᱛᱮ ᱡᱟᱦᱟᱸ ᱠᱚ ᱛᱚᱞ ᱜᱚᱴᱟ ᱠᱟᱜᱼᱟ ᱢᱟᱺᱡᱷᱤ ᱟᱹᱨᱤ ᱥᱤᱥᱴᱮᱢ ᱢᱟᱺᱡᱷᱤ ᱟᱹᱨᱤ ᱥᱤᱥᱴᱮᱢ ᱨᱮ ᱚᱠᱚᱭ ᱚᱠᱚᱭ ᱠᱚ ᱛᱟᱦᱮᱱ ᱠᱟᱱᱟ ᱟᱨ ᱪᱮᱫ ᱠᱟ ᱛᱟᱦᱮᱱ ᱠᱟᱱᱟ ᱱᱟᱝ ᱱᱚᱣᱟ ᱨᱮᱱᱟᱜ ᱜᱮᱧ ᱞᱟᱹᱭᱟ ᱱᱤᱛ ᱫᱚ ᱟᱛᱳ ᱨᱤᱱᱤᱡ ᱢᱟᱺᱡᱷᱤ ᱦᱩᱭᱩᱜ ᱠᱟᱱᱟᱭ ᱢᱟᱺᱡᱷᱤ ᱵᱟᱵᱟ ᱠᱷᱟᱢᱠᱷᱩᱱᱴᱤ ᱱᱟᱭᱠᱮ ᱡᱚᱜᱽ ᱢᱟᱺᱡᱷᱤ ᱜᱳᱰᱮᱛ ᱯᱟᱨᱟᱱᱤᱠ ᱱᱩᱠᱩ ᱠᱚ ᱱᱩᱠᱩ ᱠᱚ ᱦᱩᱱᱟᱹᱝ ᱟᱯᱟᱱ ᱟᱹᱯᱤᱱ ᱦᱟᱹᱴᱤᱧ ᱨᱮᱱᱟᱜ ᱟᱯᱟᱱ ᱟᱹᱯᱤᱱ ᱡᱩᱲᱩ ᱨᱮᱱᱟᱜ ᱫᱟᱭ ᱫᱟᱭᱤᱛᱛᱚ ᱢᱮᱱᱟᱜ ᱛᱟᱠᱚᱣᱟ ᱡᱮᱢᱚᱱ ᱢᱟᱺᱡᱷᱤ ᱵᱟᱵᱟ ᱫᱚ ᱱᱚᱝᱠᱟᱱᱟᱜ ᱫᱟᱭ ᱫᱟᱭᱤᱛ ᱢᱮᱱᱟᱜ ᱛᱟᱭᱟ ᱟᱛᱳ ᱨᱮ ᱵᱩᱜᱤ ᱵᱟᱹᱲᱤᱡ ᱥᱟᱱᱟᱢ ᱠᱚᱭ ᱧᱮᱞ ᱥᱟᱢᱴᱟᱣ ᱠᱟᱛᱮ ᱥᱟᱱᱟᱢ ᱠᱚ ᱥᱩᱞᱩᱠ ᱱᱤᱨᱟᱹᱭ ᱛᱮ ᱫᱚᱦᱚ ᱞᱟᱹᱜᱤᱫ ᱮ ᱪᱮᱥᱴᱟᱭᱟ ᱟᱨ ᱱᱟᱭᱠᱮ ᱵᱟᱵᱟ ᱫᱚ ᱡᱷᱚᱛᱚ ᱦᱚᱲ ᱨᱮᱱ ᱵᱚᱸᱜᱟ ᱵᱳᱨᱳ ᱥᱮᱵᱟ ᱠᱚᱣᱟᱭ ᱢᱟᱱᱮ ᱡᱟᱹᱛ ᱯᱟᱹᱨᱤᱥ ᱨᱮᱱ ᱫᱚ ᱵᱟᱝ ᱱᱟᱝ ᱥᱟᱢᱚᱜᱨᱤᱠ ᱵᱷᱟᱵᱽᱛᱮ ᱟᱛᱳ ᱢᱚᱬᱮ ᱦᱚᱲ ᱨᱮᱱ ᱡᱟᱦᱟᱸ ᱵᱚᱸᱜᱟ ᱵᱳᱨᱳ ᱠᱚ ᱢᱮᱱᱟᱜ ᱠᱚᱣᱟ ᱢᱟᱨᱟᱝ ᱵᱳᱨᱳ ᱡᱟᱦᱮᱨ ᱮᱨᱟ ᱢᱚᱬᱮ ᱠᱚ ᱛᱩᱨᱩᱭ ᱠᱚ ᱱᱩᱠᱩ ᱜᱚᱴ ᱥᱤᱢ ᱡᱟᱱᱛᱷᱟᱲ ᱮᱨᱚᱜ ᱥᱤᱢ ᱟᱹᱥᱟᱹᱲᱤᱭᱟᱹ ᱱᱚᱝᱠᱟᱱᱟᱜ ᱠᱟᱹᱢᱤ ᱠᱚ ᱥᱟᱶᱛᱮ ᱱᱟᱭᱠᱮᱭᱟᱜ ᱡᱮᱢᱚᱱ ᱛᱟᱦᱮᱸ ᱠᱟᱱᱟ ᱚᱱᱠᱟᱜᱮ ᱡᱚᱜᱽ ᱢᱟᱺᱡᱷᱤᱭᱟᱜ ᱦᱚᱸ ᱢᱮᱱᱟᱜᱼᱟ ᱡᱚᱜᱽ ᱢᱟᱺᱡᱷᱤᱭᱟᱜ ᱫᱚ ᱟᱹᱰᱤ ᱢᱟᱨᱟᱝ ᱥᱟᱢᱟᱡᱤᱠ ᱫᱟᱭᱤᱛᱛᱚ ᱢᱮᱱᱟᱜ ᱛᱟᱭᱟ ᱱᱟᱝ ᱡᱟᱦᱟᱸ ᱫᱟᱭ ᱵᱷᱟᱨ ᱫᱚ ᱟᱡ ᱪᱮᱛᱟᱱ ᱨᱮ ᱚᱨᱯᱚᱱ ᱛᱟᱦᱮᱱᱟ ᱠᱩᱲᱤ ᱜᱤᱫᱽᱨᱟᱹ ᱠᱚᱲᱟ ᱜᱤᱫᱽᱨᱟᱹ ᱠᱚ ᱧᱮᱞ ᱥᱟᱢᱴᱟᱣ ᱵᱩᱜᱤ ᱵᱟᱹᱲᱤᱡᱽ ᱠᱚ ᱢᱟᱺᱡᱷᱤ ᱴᱷᱮᱱ ᱱᱟᱹᱞᱤᱥ ᱡᱚᱜᱽ ᱢᱟᱺᱡᱷᱤ ᱫᱚ ᱱᱚᱣᱟᱜᱮ ᱠᱟᱹᱢᱤᱭᱟᱭ ᱟᱨ ᱵᱤᱦᱟᱹ ᱵᱟᱯᱞᱟ ᱨᱮ ᱩᱱᱤᱭᱟᱜ ᱟᱹᱰᱤ ᱢᱟᱨᱟᱝ ᱫᱟᱭ ᱢᱮᱱᱟᱜ ᱛᱟᱭᱟ ᱟᱨ ᱚᱱᱟ ᱫᱟᱭ ᱠᱷᱟᱹᱛᱤᱨ ᱛᱮᱜᱮ ᱱᱤᱛ ᱦᱚᱸ ᱱᱤᱛ ᱫᱷᱟᱹᱵᱤᱡ ᱟᱵᱚ ᱩᱱᱤ ᱥᱤᱨᱯᱟᱹ ᱵᱚᱱ ᱮᱢᱟᱭᱟ ᱡᱚᱜᱽ ᱢᱟᱺᱡᱷᱤ ᱥᱤᱨᱯᱟᱹ ᱯᱟᱨᱟᱱᱤᱠ ᱫᱚ ᱩᱱᱤᱭᱟᱜ ᱦᱚᱸ ᱫᱟᱭᱼᱵᱷᱟᱨ ᱢᱮᱱᱟᱜ ᱜᱮᱭᱟ ᱱᱟᱝ ᱟᱛᱳ ᱚᱲᱟᱜ ᱨᱮ ᱱᱩᱠᱩ ᱢᱩᱠᱷᱭᱟᱹ ᱠᱚ ᱪᱮᱫ ᱞᱮᱠᱟ ᱠᱚ ᱠᱟᱹᱢᱤ ᱠᱟᱱᱟ ᱱᱟᱝ ᱚᱱᱟ ᱠᱚ ᱤᱫᱤ ᱠᱟᱛᱮ ᱟᱨ ᱜᱳᱰᱮᱛ ᱫᱚ ᱟᱛᱳ ᱚᱲᱟᱜ ᱨᱮ ᱡᱟᱦᱟᱸ ᱜᱮ ᱦᱩᱭᱩᱜ ᱫᱩᱠ ᱵᱤᱯᱚᱫᱽ ᱨᱟᱹᱥᱠᱟᱹ ᱥᱩᱞᱟᱹᱝ ᱨᱮ ᱩᱱᱤ ᱟᱛᱳ ᱥᱟᱱᱟᱢ ᱦᱚᱲᱮ ᱡᱟᱣᱨᱟ ᱢᱤᱫ ᱵᱚᱱᱟ ᱱᱚᱝᱠᱟ ᱜᱮ ᱟᱵᱚᱣᱟᱜ ᱥᱮᱨᱣᱟ ᱟᱹᱨᱤ ᱛᱚᱞ ᱢᱮᱱᱟᱜᱼᱟ ᱱᱚᱣᱟ ᱡᱟᱭ ᱡᱩᱜᱽ ᱱᱤᱛ ᱦᱚᱸ ᱞᱮᱛᱟᱲ ᱜᱮ ᱛᱚᱝᱜᱮ ᱢᱮᱱᱟᱜᱼᱟ